ᱟᱵᱚᱣᱟᱜ ᱥᱟᱱᱛᱟᱞᱤ ᱯᱟᱹᱨᱥᱤ ᱫᱚ ᱮᱴᱟᱜ ᱯᱟᱹᱨᱥᱤ ᱥᱟᱶ ᱛᱩᱞᱚᱱᱟ ᱠᱚᱨᱛᱮ ᱜᱮᱞᱮ ᱫᱚ ᱟᱹᱰᱤᱜᱮ ᱟᱞᱟᱫᱟ ᱜᱮᱭᱟ ᱪᱮᱫᱟᱜ ᱥᱮ ᱟᱵᱚᱣᱟᱜ ᱥᱟᱱᱛᱟᱞᱤ ᱯᱟᱹᱨᱥᱤ ᱫᱚ ᱦᱮᱱᱟᱜᱼᱟ ᱠᱤᱱᱛᱩ ᱟᱵᱚ ᱥᱚᱨᱠᱟᱨᱤ ᱯᱟᱹᱨᱥᱤ ᱥᱟᱶ ᱛᱮᱫᱚ ᱟᱹᱣᱨᱤ ᱩᱱᱟᱹᱜ ᱫᱚ ᱵᱟᱝ ᱥᱮᱞᱮᱫ ᱠᱟᱱᱟ ᱢᱟᱱᱮ ᱥᱮᱞᱮᱫ ᱠᱟᱱ ᱨᱮᱦᱚᱸ ᱟᱵᱚᱣᱟᱜ ᱯᱟᱹᱨᱥᱤ ᱫᱚ ᱟᱯᱟᱛᱚᱛᱚ ᱫᱷᱟᱯ ᱫᱚ ᱠᱟᱹᱴᱤᱡ ᱜᱮᱭᱟ ᱢᱟᱱᱮ ᱵᱷᱟᱞᱮ ᱜᱮᱭᱟ ᱛᱳ ᱥᱟᱶ ᱥᱮᱞᱮᱫ ᱞᱮᱠᱷᱟᱱ ᱫᱚ ᱢᱮᱱ ᱛᱮᱫᱚ ᱵᱟᱝ ᱜᱟᱱᱚᱜᱼᱟ ᱟᱵᱚᱣᱟᱜ ᱯᱟᱹᱨᱥᱤ ᱯᱟᱹᱨᱥᱤ ᱞᱟᱹᱜᱤᱫ ᱟᱭᱢᱟ ᱟᱵᱚ ᱥᱟᱱᱛᱟᱞᱤ ᱯᱟᱹᱨᱥᱤ ᱞᱟᱹᱜᱤᱫ ᱟᱭᱢᱟ ᱜᱮ ᱵᱮᱵᱚᱥᱛᱷᱟ ᱯᱚᱱᱟ ᱦᱩᱭᱩᱜ ᱠᱟᱱᱟ ᱛᱳ ᱡᱮᱦᱮᱛᱩ ᱥᱟᱱᱛᱟᱞᱤ ᱤᱥᱠᱩᱞ ᱢᱮᱱᱟᱜᱼᱟ ᱥᱟᱱᱛᱟᱞᱤ ᱯᱨᱟᱭᱢᱟᱨᱤ ᱢᱤᱰᱤᱭᱟᱢ ᱢᱮᱱᱟᱜᱼᱟ ᱛᱳ ᱥᱟᱱᱛᱟᱞᱤ ᱤᱭᱩᱱᱤᱵᱷᱟᱨᱥᱤᱴᱤ ᱢᱮᱱᱟᱜᱼᱟ ᱱᱚᱜᱼᱚ ᱱᱚᱣᱟ ᱵᱟᱵᱚᱫ ᱛᱮ ᱟᱵᱚ ᱥᱟᱱᱛᱟᱞᱤ ᱱᱮᱛᱟᱨ ᱟᱭᱢᱟ ᱰᱤᱡᱤᱴᱮᱞ ᱰᱤᱡᱤᱴᱮᱞ ᱥᱩᱵᱤᱫᱷᱟ ᱦᱤᱡᱩᱜ ᱠᱟᱱᱟ ᱤᱱᱴᱟᱨᱱᱮᱴ ᱤᱱᱴᱟᱨᱱᱮᱴ ᱥᱩᱵᱤᱫᱷᱟ ᱦᱤᱡᱩᱜ ᱠᱟᱱᱟ ᱟᱵᱟᱨ ᱟᱵᱚ ᱟᱵᱚ ᱥᱟᱱᱛᱟᱞᱤ ᱠᱤᱯᱮᱰ ᱠᱚᱨᱮᱜ ᱴᱟᱱᱥᱞᱮᱴ ᱞᱟᱹᱜᱤᱫ ᱮᱯ ᱟᱭᱢᱟ ᱥᱟᱱᱛᱟᱞᱤ ᱮᱯ ᱡᱟᱵᱚᱛᱤᱭᱚ ᱥᱩᱵᱤᱫᱷᱟ ᱦᱩᱭ ᱠᱟᱱᱟ ᱛᱚ ᱟᱵᱚ ᱥᱟᱱᱛᱟᱞᱤ ᱯᱟᱹᱨᱥᱤ ᱥᱟᱨ ᱥᱟᱨᱥᱟᱣ ᱞᱟᱹᱜᱤᱫ ᱟᱵᱚ ᱱᱤᱭᱟᱹᱛᱮ ᱟᱭᱢᱟ ᱜᱟᱱ ᱜᱮᱵᱚ ᱪᱮᱥᱴᱟᱭᱮᱫᱟ ᱡᱮ ᱟᱵᱚᱣᱟᱜ ᱥᱟᱱᱛᱟᱞᱤ ᱯᱟᱹᱨᱥᱤ ᱥᱚᱨᱠᱟᱨᱤ ᱯᱟᱹᱨᱥᱤ ᱥᱟᱶ ᱥᱮᱞᱮᱫᱚᱜ ᱢᱟ ᱛᱳ ᱦᱤᱱᱫᱤ ᱦᱤᱱᱫᱤ ᱥᱟᱶ ᱮᱴᱟᱜ ᱮᱴᱟᱜ ᱡᱟᱵᱚᱛᱤᱭᱚ ᱯᱟᱹᱨᱥᱤ ᱥᱟᱶᱛᱮ ᱛᱩᱞᱚᱱᱟ ᱫᱚ ᱵᱟᱝ ᱜᱟᱱᱚᱜᱼᱟ ᱡᱮᱦᱮᱛᱩ ᱟᱵᱚᱣᱟᱜ ᱥᱟᱱᱛᱟᱞᱤ ᱯᱟᱹᱨᱥᱤ ᱫᱚ ᱟᱭᱢᱟ ᱜᱮ ᱟᱞᱟᱫᱟ ᱜᱮᱭᱟ ᱡᱮᱢᱚᱱᱛᱩ ᱡᱮᱦᱮᱛᱩ ᱦᱤᱱᱫᱤ ᱦᱤᱱᱫᱤ ᱯᱟᱹᱨᱥᱤ ᱤᱱᱰᱤᱭᱟᱱ ᱯᱟᱹᱨᱥᱤ ᱥᱚᱢᱟᱡᱽ ᱨᱮᱫᱚ ᱩᱱᱠᱩ ᱞᱟᱹᱜᱤᱫ ᱫᱚ ᱵᱷᱟᱜᱮ ᱜᱮᱭᱟ ᱟᱨ ᱟᱵᱚ ᱡᱮᱢᱚᱱ ᱟᱵᱚ ᱥᱟᱱᱛᱟᱞᱤ ᱯᱟᱹᱨᱥᱤ ᱥᱚᱢᱟᱡᱽ ᱨᱮᱫᱚ ᱥᱟᱱᱛᱟᱞᱤ ᱯᱟᱹᱨᱥᱤ ᱟᱵᱚ ᱴᱷᱮᱱ ᱫᱚ ᱟᱹᱰᱤ ᱜᱮ ᱥᱚᱨᱮᱥ ᱜᱮᱭᱟ